ᱢᱩᱞ ᱡᱚᱜᱽ ᱢᱟᱺᱡᱷᱤ ᱫᱚ ᱵᱟᱯᱞᱟ ᱵᱤᱦᱟᱹᱨᱮ ᱮᱢᱟᱱ ᱠᱚᱨᱮ ᱦᱚᱦᱚᱭᱟᱭ ᱵᱟᱯᱞᱟ ᱵᱤᱦᱟᱹᱨᱮ ᱦᱚᱦᱚᱭᱟᱭ ᱟᱨ ᱦᱚᱦᱚ ᱠᱟᱛᱮᱫ ᱯᱟᱨᱟᱱᱤᱠᱮ ᱦᱟᱲᱟᱢᱮ ᱢᱮᱛᱟᱭᱟ ᱦᱚᱦᱚ ᱦᱚᱪᱚᱭᱮᱭᱟᱭ ᱛᱚ ᱚᱱᱟᱛᱮ ᱯᱟᱨᱟᱱᱤᱠᱮ ᱦᱟᱲᱟᱢᱮ ᱦᱚᱦᱚ ᱦᱚᱪᱚᱭᱮᱭᱟ ᱵᱟᱯᱞᱟ ᱵᱤᱦᱟᱹᱨᱮ ᱵᱟᱯᱞᱟ ᱵᱤᱦᱟᱹᱨᱮ ᱦᱚᱦᱚ ᱦᱚᱪᱚᱭᱮᱭᱟᱭ ᱵᱟᱯᱞᱟ ᱪᱮᱫ ᱞᱮᱠᱟ ᱪᱟᱞᱟᱜ ᱠᱟᱱᱟ ᱪᱮᱫ ᱞᱮᱠᱟ ᱵᱟᱝ ᱦᱩᱭᱩᱜ ᱠᱟᱱᱟ ᱚᱱᱟᱜᱮ ᱵᱟᱯᱞᱟ ᱠᱷᱟᱹᱛᱤᱨ ᱛᱮ ᱱᱩᱭ ᱫᱚᱭ ᱦᱚᱦᱚ ᱦᱚᱪᱚᱭᱮ ᱠᱟᱱᱟ ᱮᱴᱟᱜ ᱠᱟᱹᱢᱤ ᱫᱚ ᱵᱟᱝ ᱟᱨ ᱩᱱᱤᱭᱟᱜ ᱠᱟᱹᱢᱤ ᱫᱚ ᱠᱟᱱ ᱛᱟᱭᱟ ᱟᱞᱮ ᱦᱚᱦᱚᱜᱮ ᱱᱩᱭ ᱡᱚᱜᱽ ᱢᱟᱺᱡᱷᱤ ᱫᱚ ᱟᱨ ᱯᱟᱨᱟᱱᱤᱠ ᱫᱚ ᱵᱟᱯᱞᱟ ᱵᱤᱦᱟᱹ ᱠᱚᱨᱮᱫ ᱮ ᱧᱮᱞᱟ ᱪᱮᱫ ᱞᱮᱠᱟ ᱪᱮᱫ ᱠᱟᱹᱢᱤ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟ ᱡᱟᱹᱨᱤᱭᱮ ᱫᱚᱦᱚᱭᱟ ᱛᱟᱹᱠᱤ ᱪᱟᱬᱛᱮ ᱵᱟᱯᱞᱟ ᱵᱤᱦᱟᱹ ᱦᱩᱭᱩᱜ ᱢᱟ ᱟᱨ ᱵᱟᱯᱞᱟ ᱵᱤᱦᱟᱹ ᱦᱚᱸ ᱪᱟᱬᱛᱮ ᱦᱩᱭ ᱞᱮᱱ ᱠᱷᱟᱱ ᱡᱮᱢᱚᱱ ᱥᱩᱱᱩᱢ ᱥᱤᱸᱫᱩᱨ ᱦᱩᱭᱩᱜ ᱠᱟᱱᱟ ᱮᱢᱟᱱᱚᱜ ᱠᱟᱱᱟ ᱚᱱᱟ ᱠᱚ ᱪᱮᱫ ᱞᱮᱠᱟ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱚᱱᱟ ᱩᱱᱤ ᱫᱚᱭ ᱠᱟᱹᱢᱤᱭᱟ ᱟᱨ ᱪᱟᱬᱛᱮ ᱡᱮᱢᱚᱱ ᱯᱮᱲᱟ ᱠᱚ ᱦᱤᱡᱩᱜ ᱢᱟ ᱫᱟᱬᱟᱱ ᱠᱚᱣᱟᱵᱚᱱ ᱮᱢᱟᱱ ᱠᱚᱣᱟᱵᱚᱱ ᱚᱱᱟ ᱜᱷᱩᱲᱤᱡ ᱦᱚᱸ ᱡᱚᱜᱽ ᱢᱟᱺᱡᱷᱤ ᱦᱚᱦᱚ ᱨᱮᱱᱟᱜ ᱠᱟᱱ ᱛᱟᱭᱟ ᱠᱷᱟᱹᱞᱤ ᱟᱢ ᱦᱚᱦᱚᱣᱟᱠᱚᱢᱮ ᱱᱤᱛᱳᱜ ᱜᱮ ᱯᱮᱲᱟ ᱠᱚ ᱦᱮᱡ ᱮᱱᱟ ᱯᱮᱲᱟ ᱵᱚᱱ ᱫᱟᱨᱟᱢ ᱠᱚᱣᱟ ᱵᱟᱯᱞᱟ ᱪᱟᱬ ᱛᱮᱵᱚᱱ ᱮᱢᱟ ᱠᱚᱣᱟ ᱟᱨ ᱡᱚᱢ ᱧᱩ ᱦᱚᱪᱚ ᱠᱚᱣᱟᱵᱚᱱ ᱟᱨᱵᱚᱱ ᱵᱤᱫᱟᱹ ᱠᱟᱠᱚᱣᱟ ᱚᱱᱟᱜᱮ ᱱᱩᱠᱤᱱᱟᱜ ᱵᱟᱨᱭᱟ ᱠᱟᱹᱢᱤ ᱫᱚ